ᱟᱞᱮ ᱱᱟᱠᱷᱟᱨᱮ ᱡᱚᱢᱤ ᱡᱟᱭᱜᱟ ᱢᱟᱱᱮ ᱦᱚᱲᱟᱜ ᱡᱚᱢᱤ ᱡᱟᱭᱜᱟ ᱜᱮ ᱢᱟᱱᱮ ᱫᱤᱠᱩ ᱴᱷᱱ ᱞᱮ ᱨᱮᱡ ᱦᱚᱪᱚᱣ ᱠᱟᱱᱟ ᱟᱨ ᱟᱞᱮᱫᱚ ᱢᱟᱱᱮ ᱦᱚᱲ ᱦᱚᱯᱚᱱ ᱥᱮᱭ ᱨᱚᱠᱚᱢ ᱚᱞᱚᱜ ᱯᱟᱲᱦᱟᱜ ᱵᱟᱵᱚᱱ ᱵᱟᱰᱟᱭᱟ ᱵᱟᱵᱚᱱ ᱵᱟᱰᱟᱭ ᱞᱟᱹᱜᱤᱫ ᱛᱮ ᱫᱤᱠᱩ ᱦᱚᱯᱚᱱ ᱫᱚ ᱟᱹᱰᱤ ᱟᱸᱴ ᱠᱚ ᱵᱟᱲᱟᱭᱟ ᱟᱨ ᱟᱹᱰᱤ ᱟᱸᱴ ᱵᱩᱫᱽᱫᱷᱤ ᱦᱮᱱᱟᱜ ᱛᱟᱠᱚᱣᱟ ᱛᱳ ᱚᱱᱟ ᱠᱚ ᱨᱮᱡ ᱞᱮᱫ ᱠᱚᱣᱟ ᱛᱳ ᱛᱟᱞᱟᱛᱮ ᱱᱚᱣᱟ ᱴᱚᱴᱷᱟᱨᱮᱱ ᱦᱚᱲ ᱠᱚ ᱵᱩᱫᱽᱫᱷᱤ ᱡᱩᱠᱛᱤ ᱠᱮᱫᱟ ᱵᱩᱫᱽᱫᱷᱤ ᱡᱩᱠᱛᱤ ᱠᱟᱛᱮᱫ ᱵᱤᱭᱮᱞᱟᱨᱳ ᱚᱯᱷᱤᱥ ᱠᱚ ᱪᱟᱞᱟᱣᱱᱟ ᱵᱤᱭᱮᱞᱟᱨᱳ ᱚᱯᱷᱤᱥ ᱠᱚ ᱪᱟᱞᱟᱣᱮᱱ ᱠᱷᱟᱱ ᱢᱟᱱᱮ ᱟᱹᱰᱤ ᱟᱭᱢᱟ ᱦᱚᱲ ᱠᱚ ᱥᱮᱱ ᱱᱟ ᱵᱤᱭᱮᱞᱟᱨᱳ ᱚᱯᱷᱤᱥ ᱠᱚ ᱪᱟᱞᱟᱣᱮᱱ ᱠᱷᱟᱱ ᱛᱟᱭᱚᱢᱛᱮ ᱱᱚᱣᱟ ᱫᱚᱠᱚ ᱨᱮᱡ ᱨᱩᱣᱟᱹᱲ ᱠᱮᱫ ᱠᱚᱣᱟ